ᱴᱟᱢᱟᱠ ᱛᱩᱢᱫᱟᱜ ᱜᱷᱩᱲᱤ ᱨᱮᱜᱽᱲᱟ ᱠᱚᱦᱚᱸᱞᱮ ᱨᱩᱭᱟ ᱥᱮ ᱤᱧ ᱦᱚᱧ ᱨᱩᱭᱟ ᱵᱟᱦᱟ ᱥᱚᱨᱦᱟᱭ ᱠᱚᱨᱮ ᱦᱚᱸᱞᱮ ᱨᱩᱭᱟ ᱥᱟᱱᱟᱢᱟᱜ ᱥᱟᱯᱟᱯ ᱜᱮ ᱢᱟᱜᱼᱢᱚᱬᱮ ᱠᱟᱨᱟᱢ ᱦᱚᱸᱞᱮ ᱮᱱᱮᱡ ᱜᱮᱭᱟ ᱥᱟᱱᱟᱢ ᱠᱚᱜᱮᱞᱮ ᱮᱱᱮᱡ ᱜᱮᱭᱟ ᱥᱟᱱᱟᱢ ᱠᱚᱜᱮᱞᱮ ᱮᱱᱮᱡ ᱜᱮᱭᱟ ᱟᱨ ᱴᱟᱢᱟᱠ ᱫᱚ ᱟᱹᱰᱤ ᱡᱳᱨᱤᱧ ᱠᱩᱥᱤᱭᱟᱜᱼᱟ ᱚᱱᱟ ᱨᱮᱭᱟᱜ ᱨᱩ ᱦᱚᱸ ᱟᱹᱰᱤ ᱜᱚᱢᱵᱷᱤᱨ ᱜᱮᱭᱟ ᱥᱮ ᱟᱹᱰᱤ ᱪᱮᱦᱨᱟ ᱟᱸᱡᱚᱢᱚᱜᱼᱟ ᱟᱹᱰᱤ ᱪᱚᱦᱚᱴᱚᱜᱼᱟ ᱮᱱᱮᱡ ᱦᱚᱸ ᱟᱹᱰᱤ ᱪᱮᱦᱨᱟ ᱛᱟᱞ ᱧᱟᱢᱚᱜᱼᱟ ᱮᱱᱮᱡ ᱥᱚᱢᱚᱭ ᱦᱚᱸ ᱨᱩ ᱦᱚᱸ ᱟᱹᱰᱤ ᱡᱚᱢᱚᱠᱮ ᱡᱚᱢᱚᱠ ᱛᱩᱢᱫᱟᱜ ᱨᱮᱜᱽᱲᱟ ᱴᱟᱢᱟᱠ ᱜᱷᱩᱲᱤ ᱪᱮᱫ ᱞᱮᱠᱟ ᱟᱸᱡᱚᱢᱚᱜᱼᱟ ᱡᱚᱢᱚᱠ ᱜᱮ ᱥᱮ ᱚᱱᱠᱟᱜᱮ ᱮᱱᱮᱡ ᱦᱚᱸ ᱦᱩᱭᱩᱜᱼᱟ ᱥᱮ ᱚᱱᱠᱟᱜᱮ ᱞᱩᱛᱩᱨ ᱠᱚᱨᱮ ᱦᱚᱸ ᱛᱟᱠᱮᱨᱚᱜᱼᱟ ᱟᱹᱰᱤ ᱪᱮᱦᱨᱟ ᱛᱟᱠᱮᱨᱚᱜᱼᱟ ᱟᱹᱰᱤ ᱪᱮᱦᱨᱟ ᱟᱸᱡᱚᱢᱚᱜᱼᱟ ᱟᱵᱚᱱᱟᱜ ᱥᱟᱱᱛᱟᱲ ᱥᱚᱢᱟᱡᱽ ᱨᱮᱱᱟᱜ ᱥᱟᱯᱟᱯ ᱠᱟᱱ ᱛᱟᱵᱚᱱᱟ